ᱯᱟᱭᱨᱟᱜ ᱫᱚ ᱟᱹᱰᱤ ᱱᱟᱯᱟᱭ ᱡᱤᱱᱤᱥ ᱠᱟᱱᱟ ᱯᱟᱭᱨᱟᱜ ᱪᱮᱫ ᱫᱚ ᱟᱹᱰᱤ ᱵᱷᱟᱜᱮᱭᱟᱜ ᱠᱟᱱᱟ ᱚᱱᱟᱛᱮ ᱠᱟᱹᱴᱤᱡ ᱠᱷᱚᱱᱜᱮ ᱤᱧᱫᱚ ᱯᱟᱭᱨᱟᱜ ᱤᱧ ᱵᱟᱲᱟᱭᱟ ᱤᱧ ᱪᱮᱫ ᱠᱟᱫᱟ ᱡᱮ ᱥᱟᱦᱮᱸᱫ ᱠᱟᱴᱟᱜᱼᱟ ᱡᱮ ᱞᱟᱡᱼᱮᱢ ᱯᱷᱩᱞᱟᱹᱣ ᱞᱮᱠᱷᱟᱱ ᱥᱟᱦᱮᱸᱫ ᱟᱨᱠᱤ ᱠᱟᱴᱟᱣ ᱠᱮᱫᱟ ᱠᱤᱱᱛᱩ ᱯᱟᱭᱨᱟ ᱞᱮᱠᱟ ᱡᱚᱛᱚ ᱞᱮᱠᱟ ᱵᱮᱭᱟᱢ ᱦᱩᱭᱩᱜᱼᱟ ᱮᱢᱚᱱᱠᱤ ᱯᱟᱭᱨᱟᱜ ᱪᱮᱫ ᱫᱚ ᱮᱠᱟᱱᱛᱚ ᱫᱚᱨᱠᱟᱨ ᱯᱟᱭᱨᱟᱜᱼᱮᱢ ᱪᱮᱫ ᱞᱮᱠᱷᱟᱱ ᱯᱟᱭᱨᱟᱜᱼᱮᱢ ᱵᱟᱰᱟᱭ ᱠᱷᱟᱱ ᱟᱢ ᱡᱟᱦᱟᱸ ᱛᱤᱥ ᱰᱩᱵᱟᱹᱣ ᱮᱢᱟᱱ ᱛᱮᱭᱟᱜ ᱦᱩᱭ ᱞᱮᱱᱠᱷᱟᱱ ᱛᱳ ᱟᱢ ᱯᱟᱭᱨᱟ ᱩᱰᱩᱝ ᱠᱟᱛᱮᱫ ᱠᱟᱛᱮᱢ ᱵᱟᱧᱪᱟᱣ ᱫᱟᱲᱮᱭᱟᱜᱼᱟ ᱟᱨ ᱟᱢᱟᱜ ᱵᱚᱰᱤ ᱯᱷᱤᱴᱱᱮᱥ ᱛᱟᱦᱮᱱᱟ ᱟᱹᱰᱤ ᱱᱟᱯᱟᱭ ᱛᱟᱦᱮᱱᱟ ᱡᱚᱛᱚ ᱞᱮᱠᱟ ᱜᱮᱢ ᱦᱩᱭᱩᱜ ᱠᱟᱱ ᱛᱟᱢᱟ ᱟᱢ ᱥᱟᱢᱟᱝ ᱛᱮᱦᱚᱢ ᱯᱟᱭᱨᱟ ᱫᱟᱲᱮᱭᱟᱜᱼᱟ ᱩᱞᱴᱟᱹ ᱛᱮᱦᱚᱢ ᱯᱟᱭᱨᱟ ᱫᱟᱲᱮᱭᱟᱜᱼᱟ ᱟᱨᱠᱤ ᱡᱚᱛᱚ ᱞᱮᱠᱟ ᱟᱨᱠᱤ ᱫᱟᱲᱮᱭᱟᱜᱼᱟ ᱟᱨᱠᱤ ᱥᱟᱥᱛᱷᱚ ᱴᱷᱮᱱ ᱦᱚᱸ ᱟᱹᱰᱤ ᱢᱚᱡᱽ ᱯᱷᱤᱴᱱᱮᱥ ᱛᱟᱦᱮᱱ ᱛᱟᱢᱟ ᱟᱨ ᱟᱹᱰᱤ ᱵᱷᱟᱜᱮᱭᱟ ᱯᱟᱭᱨᱟᱜ ᱪᱮᱫ ᱫᱚ